ᱟᱞᱮ ᱱᱚᱣᱟ ᱡᱟᱦᱟᱸ ᱠᱤᱪᱷᱩ ᱥᱚᱨᱠᱟᱨᱤ ᱥᱩᱵᱤᱫᱷᱟ ᱚᱱᱟ ᱠᱚᱫᱚ ᱟᱥᱟ ᱚᱝᱜᱚᱱ ᱚᱣᱟᱲᱤ ᱫᱤᱫᱤ ᱜᱮᱠᱤᱱ ᱞᱟᱹᱭ ᱟᱞᱮᱭᱟ

ᱵᱟᱝᱠᱷᱟᱱ ᱢᱟᱹᱭᱤᱠ ᱛᱮᱠᱚ ᱦᱚᱦᱚᱭᱟ ᱡᱮ ᱚᱠᱟ ᱦᱤᱞᱳᱜ ᱚᱠᱚᱭ ᱠᱚᱣᱟᱜ ᱢᱮᱸᱫ ᱠᱚ ᱠᱷᱟᱨᱟᱯ ᱟᱠᱟᱱ ᱠᱷᱟᱱ ᱢᱮᱸᱫ ᱩᱯᱟᱨᱮᱥᱚᱱ ᱵᱟᱠᱷᱨᱟ ᱥᱮ ᱚᱠᱟᱨᱮ ᱵᱞᱟᱰ ᱠᱚᱠᱚ ᱫᱟᱱᱮᱜᱼᱟ ᱚᱱᱟ ᱵᱟᱠᱷᱨᱟ ᱠᱚ ᱚᱱᱠᱟ ᱛᱮᱞᱮ ᱵᱟᱲᱟᱭ ᱫᱟᱲᱮᱭᱟᱜᱼᱟ

ᱡᱟᱦᱟᱸ ᱠᱤᱪᱷᱩ ᱦᱩᱭᱩᱜᱼᱟ ᱚᱱᱟ ᱠᱚᱫᱚ ᱱᱚᱣᱟ ᱞᱤᱯᱷᱞᱮᱴ ᱢᱟᱭᱫᱷᱚᱢ ᱛᱮ ᱨᱮᱦᱚᱸᱞᱮ ᱵᱟᱲᱟᱭ ᱫᱟᱲᱮᱭᱟᱜ ᱜᱮᱭᱟ ᱟᱨ ᱵᱟᱝᱠᱷᱟᱱ ᱵᱟᱡᱟᱨ ᱠᱚᱨᱮ ᱢᱟᱭᱤᱠ ᱠᱚᱛᱮ ᱠᱚ ᱦᱚᱦᱚᱭᱟ ᱟᱨ ᱵᱟᱝᱠᱷᱟᱱ ᱟᱹᱛᱩ ᱟᱹᱛᱩ ᱦᱮᱡ ᱠᱟᱛᱮᱫ ᱢᱟᱹᱭᱤᱠ ᱛᱮᱠᱚ ᱦᱚᱦᱚᱭᱟ ᱟᱨ ᱵᱟᱝᱠᱷᱟᱱ ᱟᱥᱟ ᱫᱤᱫᱤ ᱚᱝᱜᱚᱱ ᱚᱣᱟᱲᱤ ᱫᱤᱫᱤ ᱩᱱᱠᱤᱱ ᱱᱚᱣᱟ ᱥᱩᱵᱤᱫᱷᱟ ᱵᱟᱵᱚᱫ ᱛᱮᱠᱤᱱ ᱞᱟᱭ ᱟᱠᱚᱣᱟ ᱟᱹᱛᱩ ᱦᱚᱲ ᱠᱚ ᱚᱱᱟ ᱠᱚ ᱤᱫᱤ ᱠᱟᱛᱮᱜᱮ ᱟᱞᱮ ᱫᱚ ᱥᱚᱨᱠᱟᱨᱤ ᱵᱮᱵᱚᱥᱛᱷᱟ ᱨᱮᱭᱟᱜ ᱫᱚ ᱡᱟᱦᱟᱱᱟᱜ ᱥᱩᱵᱤᱫᱷᱟ ᱞᱮ ᱵᱟᱲᱟᱭ ᱫᱟᱲᱮᱭᱟᱜᱼᱟ ᱟᱨ ᱵᱟᱠᱷᱟᱱ ᱫᱚ ᱵᱞᱚᱠ ᱠᱚᱨᱮ ᱠᱷᱚᱱ ᱠᱚ ᱦᱤᱡᱩᱜᱼᱟ ᱩᱱᱠᱩ ᱦᱚᱸᱠᱚ ᱵᱟᱲᱟᱭ ᱦᱚᱪᱚ ᱞᱮᱭᱟ